ᱦᱮᱞᱳ ᱚᱠᱚᱭᱮᱢ ᱞᱟᱹᱭ ᱮᱫᱟ ᱦᱮᱸ ᱦᱮᱸ ᱪᱮᱫ ᱞᱟᱹᱭ ᱮᱫᱟᱢ ᱦᱮᱸ ᱠᱷᱩᱞᱟᱹᱣ ᱜᱮ ᱢᱮᱱᱟᱜᱼᱟ ᱱᱤᱛᱚᱜ ᱫᱚ ᱚᱻ ᱦᱤᱡᱩᱜ ᱟᱢ ᱱᱤᱛᱚᱜ ᱫᱚ ᱫᱚᱠᱟᱱ ᱠᱷᱩᱞᱟᱹᱣ ᱜᱮ ᱛᱟᱦᱮᱱᱟ ᱵᱚᱱᱫᱚᱜᱼᱟ ᱪᱟᱨᱴᱟ ᱨᱮ ᱟᱨ ᱠᱷᱩᱞᱟᱹᱜᱼᱟ ᱥᱮᱛᱟᱜ ᱡᱷᱤᱡ ᱫᱚ ᱯᱨᱚᱛᱤᱫᱤᱱ ᱜᱮᱛᱚ ᱴᱟᱭᱤᱢ ᱥᱮᱛᱟᱜ ᱟᱴᱴᱟ ᱨᱤᱧ ᱡᱷᱤᱡᱟ ᱟᱨ ᱵᱟᱨᱚᱴᱟ ᱨᱮ ᱵᱚᱱᱫᱚᱜᱼᱟ ᱛᱟᱨᱯᱚᱨ ᱫᱩᱴᱟ ᱠᱷᱚᱱ ᱟᱨᱚ ᱠᱷᱩᱞᱟᱹᱜᱼᱟ ᱪᱟᱨᱴᱟ ᱯᱚᱨᱡᱚᱱᱛᱚ ᱦᱮᱸ ᱦᱮᱸ ᱦᱮᱸ ᱦᱮᱸ ᱦᱮᱸ ᱦᱩᱭᱩᱜᱼᱟ ᱦᱮᱸ ᱧᱟᱢᱟᱹᱧ ᱪᱮᱫ ᱮᱢ ᱠᱚᱨᱟᱣᱟ ᱚᱻ ᱵᱨᱩ ᱯᱞᱟᱜᱽ ᱨᱮᱱᱟᱜ ᱫᱚ ᱦᱮᱸ ᱦᱮᱸ ᱦᱮᱸ ᱛᱟᱦᱚᱞᱮ ᱵᱨᱩ ᱯᱞᱟᱜᱽ ᱨᱮᱱᱟᱜ ᱫᱚ ᱛᱤᱨᱤᱥ ᱴᱟᱠᱟ ᱟᱨ ᱩᱵ ᱥᱤᱞᱠᱤ ᱨᱮᱱᱟᱜ ᱫᱚ ᱛᱤᱱ ᱦᱟᱡᱟᱨ ᱟᱨ ᱱᱚᱣᱟ ᱢᱮᱫᱦᱟ ᱯᱷᱮᱥᱤᱭᱟᱞ ᱨᱮᱱᱟᱜ ᱫᱚ ᱢᱟᱱᱮ ᱥᱚᱵ ᱢᱤᱞᱮ ᱯᱟᱸᱪ ᱦᱟᱡᱟᱨ ᱴᱟᱠᱟ ᱮᱢᱟᱹᱧ ᱢᱮᱥᱮ ᱥᱚᱵ ᱠᱚᱨᱟᱣ ᱠᱟᱛᱟᱢᱟᱹᱧ ᱵᱟᱝ ᱵᱟᱝ ᱠᱚᱨᱟᱣ ᱠᱟᱛᱟᱢᱟᱞᱮ ᱛᱟᱨᱯᱚᱨ ᱚᱱᱟ ᱥᱟᱶᱛᱮ ᱥᱮᱢᱯᱩ ᱠᱚᱞᱮ ᱮᱢᱟᱢᱟ ᱚᱱᱟ ᱠᱚᱢ ᱵᱮᱵᱚᱦᱟᱨᱟ ᱴᱷᱤᱠ ᱢᱚᱛᱳ ᱵᱮᱵᱚᱦᱟᱨ ᱞᱮᱠᱷᱟᱱᱜᱮ ᱵᱟᱝ ᱪᱤᱠᱟᱹᱜᱼᱟ ᱪᱤᱠᱟᱹ ᱦᱚᱸ ᱦᱮᱸ ᱦᱮᱸ ᱦᱮᱸ ᱦᱮᱸ ᱦᱮᱸ ᱠᱚᱢ ᱦᱩᱭᱩᱜᱼᱟ ᱦᱮᱸ ᱦᱮᱸ ᱡᱮᱠᱳᱱᱳ ᱞᱟᱹᱜᱤᱫ ᱫᱚ ᱚᱱᱮ ᱛᱚ ᱮᱢᱟ ᱢᱟᱞᱮ ᱦᱟᱸᱜ ᱥᱮᱢᱯᱩ ᱠᱚ ᱦᱮᱸ ᱦᱮᱸ ᱵᱟᱝ ᱤᱭᱟᱹᱜᱼᱟ ᱦᱮᱸ ᱦᱮᱸ ᱦᱮᱸ ᱛᱳ ᱦᱤᱡᱩᱜ ᱟᱢ ᱦᱟᱸᱜ ᱴᱷᱤᱠ ᱜᱮᱭᱟ ᱵᱟᱝ ᱵᱟᱹᱲᱤᱡᱚᱜᱼᱟ ᱵᱟᱝ ᱵᱟᱹᱲᱤᱡᱚᱜᱼᱟ ᱴᱷᱤᱠ ᱢᱚᱛᱳ ᱵᱮᱵᱚᱦᱟᱨᱟᱢ ᱦᱮᱸ ᱦᱮᱸ ᱦᱮᱸ ᱛᱚ ᱴᱷᱤᱠ ᱜᱮᱭᱟ ᱦᱩᱸ